ᱥᱳᱯᱷᱟ ᱫᱚ ᱟᱵᱚ ᱨᱮᱸᱜᱮᱡ ᱚᱨᱮᱡ ᱦᱚᱲ ᱠᱚᱴᱷᱮᱱ ᱫᱚ ᱵᱟᱝ ᱱᱟᱯᱟᱭᱟ ᱥᱮ ᱵᱟᱝ ᱵᱮᱥᱼᱟ ᱪᱮᱫᱟᱜ ᱥᱮ ᱱᱚᱣᱟ ᱠᱤᱨᱤᱧ ᱞᱟᱹᱜᱤᱫ ᱫᱚ ᱟᱹᱰᱤᱜᱟᱱ ᱟᱹᱰᱤᱜᱟᱱ ᱠᱟᱹᱣᱰᱤ ᱠᱚ ᱟᱹᱰᱤ ᱜᱟᱱ ᱴᱟᱠᱟ ᱠᱚ ᱞᱟᱹᱠᱛᱤᱜ ᱠᱟᱱᱟ ᱚᱱᱟᱛᱮ ᱟᱵᱚ ᱨᱮᱸᱜᱮᱡ ᱚᱨᱮᱡ ᱦᱚᱲ ᱠᱚᱫᱚ ᱱᱚᱣᱟ ᱫᱚ ᱵᱟᱝ ᱱᱟᱯᱟᱭᱟ ᱟᱵᱚ ᱴᱷᱮᱱ ᱫᱚ ᱱᱚᱣᱟ ᱥᱚᱯᱷᱟ ᱫᱚ ᱢᱟᱨᱟᱝ ᱦᱚᱲ ᱴᱷᱮᱱ ᱜᱮ ᱥᱮ ᱠᱤᱥᱟᱹᱲ ᱦᱚᱲ ᱴᱷᱮᱱ ᱜᱮ ᱵᱮᱥᱟ ᱥᱮ ᱱᱟᱯᱟᱭᱟ ᱟᱨ ᱱᱚᱣᱟ ᱥᱚᱯᱷᱟ ᱫᱚ ᱵᱟᱝ ᱡᱚᱛᱚᱱ ᱡᱚᱜᱟᱣ ᱞᱮᱠᱷᱟᱱ ᱟᱹᱰᱤ ᱞᱚᱜᱚᱱ ᱵᱟᱹᱲᱤᱡᱚᱜᱼᱟᱢᱤᱫ ᱫᱷᱟᱣ ᱞᱚᱦᱚᱫ ᱞᱮᱱᱠᱷᱟᱱ ᱵᱟᱝ ᱨᱚᱦᱚᱲ ᱦᱚᱫᱚᱜᱼᱟ ᱱᱚᱣᱟ ᱨᱚᱦᱚᱲ ᱛᱮ ᱟᱹᱰᱤᱜᱟᱱ ᱚᱠᱛᱚ ᱟᱨ ᱟᱹᱰᱤᱜᱟᱱ ᱥᱚᱢᱚᱭᱮ ᱦᱟᱛᱟᱣᱟ ᱚᱱᱟᱛᱮ ᱟᱵᱚ ᱴᱷᱮᱱ ᱫᱚ ᱥᱳᱯᱷᱟ ᱫᱚ ᱵᱟᱝ ᱵᱮᱥᱟ ᱥᱮ ᱵᱟᱝ ᱱᱟᱯᱟᱭᱟ ᱟᱵᱚ ᱴᱷᱮᱱ ᱫᱚ ᱯᱟᱨᱠᱚᱢ ᱜᱮ ᱵᱮᱥᱟ